ᱦᱮᱸ ᱵᱚᱭᱦᱟ ᱡᱚᱦᱟᱨ ᱜᱮ ᱡᱚᱦᱟᱨ ᱜᱮ ᱦᱮᱸ ᱠᱷᱚᱵᱚᱨ ᱫᱚ ᱩᱱᱠᱩᱣᱟᱜ ᱛᱳᱣᱟ ᱜᱮᱦᱟᱸᱜ ᱞᱤᱧ ᱫᱚᱨᱠᱟᱨᱚᱜ ᱠᱟᱱᱟ ᱚᱱᱟ ᱦᱳᱭ ᱪᱮᱨᱦᱟ ᱛᱳᱣᱟ ᱜᱮᱞᱤᱧ ᱦᱮᱸ ᱚᱱᱠᱟ ᱫᱚ ᱢᱤᱫ ᱯᱩᱣᱟᱹ ᱜᱟᱱ

ᱦᱳᱭ ᱴᱷᱤᱠ ᱜᱮᱭᱟ ᱛᱮᱦᱮᱧ ᱫᱚ ᱟᱨ ᱚᱱᱮ ᱚᱱᱠᱟ ᱢᱟ ᱚᱱᱟ ᱠᱷᱟᱹᱛᱤᱨ ᱥᱮᱱᱚᱜ ᱜᱮᱭᱟ ᱦᱳᱭ ᱦᱳᱭ ᱟᱫᱚ ᱚᱱᱠᱟ ᱫᱚ ᱡᱚᱛᱚ ᱫᱤᱱ ᱜᱮ ᱟᱹᱜᱩᱭ ᱛᱟᱭᱟ ᱡᱚᱛᱚ ᱫᱤᱱ ᱜᱮ ᱰᱷᱮᱹᱨ ᱞᱤᱧ ᱟᱹᱜᱩᱭ ᱛᱟᱦᱮᱸᱫ ᱚᱻ ᱴᱟᱭᱤᱢ ᱫᱚ ᱢᱤᱫ ᱯᱩᱣᱟᱹ ᱜᱟᱱ ᱜᱮ ᱦᱳᱭ ᱟᱫᱚ ᱚᱱᱠᱟ ᱪᱮᱫ ᱞᱮᱠᱟ ᱛᱤᱱᱟᱹᱜ ᱜᱟᱱ ᱜᱟᱹᱭ ᱠᱚᱦᱚᱢ ᱫᱚᱦᱚ ᱠᱟᱫ ᱠᱚᱣᱟ ᱟᱨᱦᱚᱸ ᱚᱱᱠᱟ ᱟᱹᱵᱤᱱ ᱟᱹᱵᱤᱱ ᱜᱮᱵᱤᱱ ᱫᱷᱩᱣᱟᱹᱮᱜᱼᱟ ᱥᱮ ᱟᱨᱦᱚᱸ ᱫᱚᱦᱚ ᱟᱠᱟᱫ ᱠᱚᱫᱚᱭ ᱚᱻ ᱚᱱᱠᱟ ᱫᱚ ᱚᱱᱠᱟ ᱫᱚ ᱟᱹᱰᱤ ᱠᱚᱫᱚ ᱟᱹᱞᱤᱧ ᱜᱮᱞᱤᱧ ᱞᱟᱹᱭᱫᱟ ᱫᱟᱲᱮᱭᱟᱜᱼ ᱫᱚ ᱵᱟᱝᱼᱟ ᱢᱤᱫ ᱫᱤᱱ ᱢᱤᱫ ᱫᱤᱱ ᱫᱟᱜ ᱫᱟᱜ ᱜᱮ ᱦᱮᱡ ᱮᱱ ᱫᱚ ᱪᱮᱫ ᱞᱮᱠᱟ ᱠᱮᱜᱼᱟ ᱵᱮᱱ

ᱦᱳᱭ ᱟᱫᱚ ᱟᱹᱞᱤᱧ ᱫᱚ ᱟᱹᱰᱤ ᱫᱟᱜ ᱫᱟᱜ ᱜᱮᱞᱤᱧ ᱮᱢᱟ ᱵᱤᱱ ᱠᱟᱱᱟ ᱡᱚᱛᱚ ᱯᱩᱭᱥᱟᱹ ᱦᱚᱸ ᱵᱮᱥ ᱜᱮᱞᱤᱧ ᱮᱢᱟᱵᱤᱱ ᱠᱟᱱᱟ ᱡᱟᱦᱟᱸ ᱛᱤᱱᱟᱹᱜ ᱯᱩᱭᱥᱟᱹ ᱮᱢ ᱨᱮᱱᱟᱜ ᱠᱟᱛᱷᱟ

ᱦᱳᱭ ᱵᱟᱦᱟ ᱫᱟᱜ ᱚᱱᱟᱞᱤᱧ ᱟᱹᱲᱤᱥ ᱞᱤᱧ ᱵᱩᱡᱷᱟᱹᱣ ᱠᱮᱜᱼᱟ ᱦᱳᱭ ᱚᱱᱟᱫᱚ ᱵᱩᱡᱷᱟᱹᱜ ᱚᱱᱟᱫᱚ ᱵᱩᱡᱷᱟᱹᱣ ᱧᱚᱜ ᱜᱮᱭᱟᱵᱤᱱ ᱯᱩᱭᱥᱟ ᱦᱚᱸ ᱮᱢᱟᱵᱤᱱ ᱠᱟᱱᱟ

ᱚᱱᱟ ᱟᱨ ᱪᱮᱫ ᱞᱮᱠᱟᱨᱮ ᱚᱱᱟ ᱟᱨ ᱛᱤᱱᱟᱹᱜ ᱫᱤᱱ ᱠᱷᱚᱱ ᱛᱤᱱᱟᱹᱜ ᱫᱤᱱ ᱩᱱᱟᱹᱜ ᱫᱤᱱ ᱢᱟ ᱵᱟᱹᱞᱤᱧ ᱢᱮᱛᱟᱫ ᱵᱮᱱᱟ ᱦᱳᱭ ᱚᱱᱟ ᱨᱮᱫᱚ ᱦᱟᱸᱜ ᱟᱹᱞᱤᱧ ᱦᱚᱞᱤᱧ ᱟᱹᱵᱤᱱ ᱴᱷᱮᱱ ᱮᱰᱡᱮᱥᱴᱟ ᱢᱮᱱᱛᱮ ᱚᱻ ᱴᱷᱤᱠ ᱜᱮᱭᱟ ᱢᱟ ᱛᱚᱵᱮ ᱡᱚᱦᱟᱨ ᱜᱮ ᱵᱚᱭᱦᱟ ᱡᱚᱦᱟᱨ ᱜᱮ ᱢᱟ ᱛᱚᱵᱮ ᱦᱮᱸ